ᱤᱧᱟᱹᱜ ᱯᱚᱡᱮᱴᱤᱵᱽ ᱥᱮ ᱱᱟᱯᱟᱭ ᱮᱠᱥᱯᱮᱨᱤᱭᱮᱱᱥ ᱫᱚ ᱦᱩᱭᱩᱜ ᱠᱟᱱᱟ ᱱᱚᱣᱟ ᱵᱚᱰᱤ ᱣᱟᱥ ᱵᱟᱨᱮ ᱛᱮ ᱱᱚᱣᱟ ᱵᱚᱰᱤ ᱣᱟᱥ ᱵᱟᱨᱮ ᱛᱮ ᱤᱧᱟᱹᱜ ᱯᱚᱡᱮᱴᱤᱵᱽ ᱥᱮ ᱱᱟᱯᱟᱭ ᱩᱭᱦᱟᱹᱨ ᱫᱚ ᱱᱚᱣᱟ ᱠᱟᱱᱟ ᱡᱮ ᱵᱚᱰᱤ ᱣᱟᱥ ᱛᱮᱫᱚ ᱥᱮ ᱦᱚᱲᱢᱚ ᱥᱟᱯᱷᱟ ᱫᱚᱦᱚ ᱞᱮᱠᱷᱟᱱ ᱦᱚᱲᱢᱚ ᱱᱟᱯᱟ ᱛᱟᱦᱮᱱᱟ ᱱᱟᱯᱟᱭ ᱛᱟᱦᱮᱱᱟ ᱦᱚᱲᱢᱚ ᱨᱮ ᱡᱟᱦᱟᱸ ᱛᱤᱱᱟᱹᱜ ᱱᱚᱝᱨᱟ ᱠᱚ ᱡᱚᱵᱽᱨᱟ ᱠᱚ ᱛᱟᱦᱮᱱᱟ ᱚᱱᱟ ᱠᱚ ᱥᱟᱯᱷᱟᱜᱼᱟ ᱟᱨ ᱦᱚᱲᱢᱚ ᱟᱹᱰᱤ ᱢᱚᱡᱽ ᱡᱚᱛᱚᱱ ᱨᱮ ᱛᱟᱦᱮᱱᱟ ᱴᱷᱤᱠ ᱟᱨ ᱦᱚᱸ ᱱᱚᱝᱠᱟ ᱜᱮ ᱵᱚᱰᱤ ᱣᱟᱥ ᱞᱮᱠᱷᱟᱱ ᱦᱚᱲᱢᱚ ᱨᱮᱱᱟᱜ ᱡᱟᱦᱟᱸ ᱨᱳᱜᱽ ᱵᱤᱜᱷᱤᱱ ᱵᱟᱝ ᱥᱟᱨᱥᱟᱜᱼᱟ ᱥᱮ ᱵᱟᱝ ᱦᱩᱭᱩᱜᱼᱟ